ᱦᱮᱸ ᱦᱮᱞᱳ ᱦᱮᱸ ᱤᱧ ᱪᱟᱹᱥᱤᱧ ᱞᱟᱹᱭᱮᱫᱟ ᱦᱮᱸ ᱪᱟᱥ ᱵᱟᱥ ᱫᱚ ᱦᱩᱭᱩᱜᱼᱟ ᱵᱷᱟᱹᱜᱤ ᱜᱮ ᱢᱮᱱᱠᱷᱟᱱ ᱱᱚᱰᱮ ᱫᱚ ᱪᱟᱥ ᱵᱟᱥ ᱡᱚᱛᱚ ᱞᱮᱠᱟᱱᱟᱜ ᱜᱮ ᱱᱚᱣᱟ ᱡᱷᱟᱲᱜᱨᱟᱢ ᱡᱮᱞᱟ ᱨᱮ ᱥᱮ ᱡᱷᱟᱲᱜᱨᱟᱢ ᱦᱚᱱᱚᱛ ᱨᱮᱫᱚ ᱦᱩᱭᱩᱜ ᱠᱟᱱᱟ ᱦᱮᱸ ᱫᱟᱜ ᱠᱚᱫᱚ ᱟᱞᱮ ᱫᱚ ᱱᱚᱰᱮ ᱫᱚ ᱥᱮᱞᱳ ᱠᱚᱫᱚ ᱡᱷᱟᱲᱜᱨᱟᱢ ᱡᱮᱞᱟ ᱨᱮᱫᱚ ᱵᱟᱹᱲᱛᱤ ᱠᱟᱭᱛᱮ ᱥᱮᱞᱳ ᱫᱚ ᱠᱚᱢ ᱜᱮᱭᱟ ᱟᱨ ᱵᱤᱥᱤ ᱫᱚ ᱥᱮᱨᱢᱟ ᱫᱟᱜ ᱛᱮᱜᱮ ᱦᱩᱭᱩᱜᱼᱟ ᱟᱨ ᱠᱮᱱᱮᱞ ᱫᱟᱜ ᱦᱚᱸ ᱠᱚᱢ ᱧᱟᱢᱚᱜᱼᱟ ᱟᱨ ᱠᱤᱪᱷᱩ ᱠᱤᱪᱷᱩ ᱡᱟᱭᱜᱟ ᱨᱮᱫᱚ ᱡᱟᱦᱟᱸ ᱢᱟᱱᱮ ᱵᱤᱨ ᱵᱩᱨᱩ ᱵᱟᱝ ᱠᱟᱱᱟ ᱚᱱᱟ ᱫᱷᱟᱨᱮ ᱫᱚ ᱤᱭᱟᱹ ᱛᱮᱜᱮ ᱱᱚᱣᱟ ᱥᱮᱞᱳ ᱫᱟᱜ ᱠᱚᱫᱚᱭ ᱧᱟᱢᱟ ᱠᱤᱱᱛᱩ ᱥᱮᱞᱳ ᱫᱟᱜ ᱫᱚ ᱟᱥᱟ ᱫᱚ ᱠᱷᱩᱵ ᱠᱚᱢ ᱱᱚᱣᱟ ᱥᱮᱨᱢᱟ ᱫᱜ ᱛᱮᱜᱮ ᱵᱤᱥᱤ ᱦᱩᱭᱩᱜᱼᱟ ᱦᱮᱸ ᱟᱞᱮ ᱱᱚᱰᱮ ᱡᱷᱟᱲᱜᱨᱟᱢ ᱦᱚᱱᱚᱛ ᱨᱮᱫᱚ ᱪᱟᱥ ᱫᱚ ᱵᱟᱹᱲᱛᱤ ᱠᱟᱭ ᱛᱮᱫᱚ ᱦᱩᱲᱩ ᱜᱮ ᱦᱩᱲᱩ ᱥᱟᱶ ᱥᱟᱶᱛᱮ ᱱᱚᱣᱟ ᱜᱩᱦᱩᱢ ᱠᱚ ᱛᱟᱨᱯᱚᱨᱮ ᱱᱚᱣᱟ ᱛᱩᱲᱤ ᱠᱚ ᱟᱹᱞᱩ ᱠᱚᱦᱚᱸ ᱪᱟᱥ ᱦᱩᱭᱩᱜᱼᱟ ᱛᱚᱵᱮ ᱟᱹᱞᱩ ᱫᱚ ᱟᱹᱰᱤ ᱠᱚ ᱚᱱᱟ ᱥᱟᱶᱛᱮ ᱡᱟᱦᱟᱸ ᱥᱚᱵᱡᱤ ᱠᱚ ᱢᱮᱱᱮᱜᱼᱟ ᱢᱟᱱᱮ ᱡᱟᱦᱟᱸ ᱩᱛᱩ ᱨᱮᱱᱟᱜ ᱡᱟᱦᱟᱸ ᱠᱚ ᱢᱮᱱᱟᱜᱼᱟ ᱵᱮᱸᱜᱟᱲ ᱠᱚ ᱵᱤᱞᱟᱹᱛᱤ ᱠᱚ ᱱᱚᱣᱟ ᱠᱚᱯᱤ ᱠᱚ ᱱᱚᱣᱟ ᱠᱚᱫᱚ ᱟᱹᱰᱤ ᱠᱚᱢ ᱫᱷᱟᱨᱟ ᱦᱩᱭᱩᱜᱼᱟ ᱵᱟᱹᱲᱛᱤ ᱠᱟᱭᱛᱮᱫᱚ ᱦᱩᱲᱩ ᱪᱟᱥ ᱵᱤᱥᱤᱭᱟ ᱱᱚᱰᱮ ᱫᱚ ᱡᱟᱦᱟᱸ ᱩᱛᱩ ᱠᱚᱫᱚ ᱚᱱᱟ ᱠᱚᱫᱚ ᱠᱚᱢ ᱜᱮᱭᱟ ᱦᱮᱸ ᱥᱚᱨᱠᱟᱨᱤ ᱵᱷᱟᱵ ᱛᱮᱫᱚ ᱵᱮᱵᱚᱛᱷᱟ ᱫᱚ ᱱᱚᱣᱟ ᱤᱛᱟᱹ ᱠᱚᱫᱚ ᱫᱚᱢᱮ ᱫᱚ ᱵᱟᱝ ᱧᱟᱯᱟᱢᱟ ᱠᱚᱢ ᱧᱚᱜ ᱜᱮᱠᱚ ᱮᱢᱚᱜᱼᱟ ᱟᱨ ᱵᱟᱹᱲᱛᱤ ᱠᱟᱭᱛᱮᱫᱚ ᱟᱞᱮ ᱫᱚ ᱱᱚᱣᱟ ᱦᱩᱲᱩ ᱠᱚᱫᱚᱞᱮ ᱤᱛᱟᱹ ᱠᱚᱫᱚᱞᱮ ᱠᱤᱨᱤᱧᱟ ᱟᱨ ᱱᱚᱝᱠᱟ ᱵᱟᱡᱟᱨ ᱠᱷᱚᱱ ᱜᱮ ᱦᱩᱲᱩ ᱤᱛᱟᱹ ᱡᱟᱦᱟᱸ ᱠᱚ ᱧᱟᱢᱚᱜᱼᱟ ᱚᱱᱟ ᱤᱛᱟᱹ ᱜᱮ ᱱᱮᱛᱟᱨ ᱫᱚ ᱠᱤᱨᱤᱧ ᱦᱩᱭᱩᱜ ᱠᱟᱱᱟ ᱟᱨ ᱤᱛᱟᱹ ᱠᱤᱨᱤᱧ ᱠᱟᱛᱮᱜᱮ ᱪᱟᱥ ᱦᱩᱭᱩᱜ ᱠᱟᱱᱟ ᱦᱮᱸ ᱥᱟᱨ ᱠᱚᱦᱚᱸ ᱥᱚᱨᱠᱟᱨᱤ ᱠᱷᱚᱱ ᱫᱚ ᱧᱟᱢᱚᱜ ᱜᱮᱭᱟ ᱟᱹᱰᱤ ᱠᱚᱢ ᱧᱚᱜ ᱤᱭᱟᱹ ᱢᱟᱱᱮ ᱯᱩᱭᱥᱟᱹ ᱛᱮ ᱵᱟᱹᱲᱛᱤ ᱠᱟᱭᱛᱮᱫᱚ ᱱᱚᱣᱟ ᱫᱚᱠᱟᱱ ᱡᱟᱦᱟᱸ ᱦᱮᱱᱟᱜ ᱠᱚ ᱵᱮᱥᱚᱨᱠᱟᱨᱤ ᱚᱸᱰᱮ ᱠᱷᱚᱱᱜᱮ ᱵᱮᱥ ᱟᱨ ᱥᱚᱨᱠᱟᱨᱤ ᱯᱟᱦᱴᱟ ᱠᱷᱚᱱ ᱫᱚ ᱧᱟᱢ ᱫᱚ ᱧᱟᱢᱚᱜ ᱜᱮᱭᱟ ᱠᱚᱢ ᱫᱷᱟᱨᱟ ᱧᱟᱢᱚᱜᱼᱟ ᱚᱱᱟ ᱛᱮᱦᱚᱸ ᱠᱚᱪᱟ ᱥᱮᱫ ᱜᱮᱭᱟ ᱦᱚᱨ ᱫᱚ ᱦᱮᱸ ᱚᱱᱟ ᱫᱚ ᱦᱩᱲᱩ ᱠᱚᱫᱚ ᱟᱞᱮ ᱫᱚᱞᱮ ᱪᱟᱥᱮᱫᱟ ᱢᱟᱱᱮ ᱡᱚᱢ ᱦᱚᱸ ᱦᱩᱭᱩᱜ ᱠᱟᱱᱟ ᱚᱱᱟ ᱠᱷᱚᱱ ᱜᱮ ᱟᱨ ᱟᱹᱠᱷᱟᱨᱤᱧ ᱦᱚᱸ ᱠᱚ ᱟᱠᱷᱟᱨᱤᱧ ᱜᱮᱭᱟ ᱟᱭᱢᱟ ᱦᱚᱲ ᱦᱩᱲᱩ ᱪᱮᱛᱟᱱ ᱨᱮᱦᱚᱸ ᱠᱚ ᱦᱮᱸᱲᱟᱜ ᱠᱚᱣᱟ ᱦᱩᱲᱩ ᱪᱮᱛᱟᱱ ᱨᱮᱦᱚᱸ ᱠᱚ ᱰᱤᱯᱷᱮᱱᱴ ᱮᱫᱟ ᱡᱮ ᱟᱭᱢᱟ ᱦᱚᱲᱜᱮ ᱠᱚ ᱟᱹᱠᱷᱟᱨᱤᱧᱟ ᱪᱟᱥ ᱦᱚᱸ ᱠᱚ ᱪᱟᱥᱟ ᱡᱚᱢ ᱞᱟᱹᱜᱤᱫ ᱦᱚᱸ ᱟᱨ ᱟᱹᱠᱷᱟᱨᱤᱧ ᱞᱟᱹᱜᱤᱫ ᱦᱚᱸ ᱢᱟᱱᱮ ᱛᱚᱵᱮ ᱵᱟᱹᱲᱛᱤ ᱠᱟᱭᱛᱮᱫᱚ ᱡᱚᱢ ᱞᱟᱹᱜᱤᱫ ᱜᱮ ᱟᱨ ᱟᱹᱠᱷᱤᱨᱤᱧ ᱫᱚ ᱠᱚᱢ ᱧᱚᱜ ᱜᱮ ᱦᱩᱭᱩᱜᱼᱟ ᱱᱚᱰᱮᱱᱟᱜ ᱡᱟᱦᱟᱸ ᱡᱷᱟᱲᱜᱨᱟᱢ ᱦᱚᱱᱚᱛ ᱨᱮᱫᱚ ᱦᱮᱸ ᱦᱩᱲᱩ ᱫᱚ ᱟᱞᱮ ᱫᱚ ᱥᱮᱨᱢᱟ ᱨᱮ ᱢᱤᱫ ᱫᱷᱟᱣ ᱜᱮ ᱦᱩᱭᱩᱜᱼᱟ ᱠᱟᱨᱚᱱ ᱱᱚᱰᱮ ᱡᱟᱦᱟᱸ ᱵᱤᱨ ᱫᱤᱥᱚᱢ ᱠᱟᱱᱟ ᱱᱚᱣᱟ ᱫᱚ ᱡᱷᱟᱲᱜᱨᱟᱢ ᱡᱮᱞᱟ ᱫᱚ ᱵᱤᱥᱤᱨ ᱵᱟᱲᱛᱤ ᱠᱟᱭᱛᱮ ᱵᱤᱨ ᱫᱤᱥᱚᱢ ᱟᱨ ᱵᱩᱨᱩ ᱠᱚᱜᱮ ᱢᱮᱱᱟᱜᱼᱟ ᱵᱤᱨ ᱵᱩᱨᱩ ᱠᱚᱜᱮ ᱟᱫᱚ ᱚᱱᱟ ᱠᱚᱨᱮ ᱫᱚ ᱚᱱᱟ ᱥᱮᱨᱢᱟ ᱫᱟᱜ ᱛᱮᱜᱮ ᱢᱤᱫ ᱫᱷᱟᱣ ᱜᱮ ᱪᱟᱥ ᱦᱩᱭᱩᱜᱼᱟ ᱟᱨ ᱱᱟᱥᱮᱱᱟᱜ ᱡᱟᱦᱟᱸ ᱢᱤᱫ ᱵᱟᱨ ᱡᱟᱭᱜᱟ ᱠᱚᱨᱮᱫ ᱚᱱᱟ ᱠᱚᱨᱮ ᱫᱚ ᱥᱮᱞᱳ ᱫᱟᱜ ᱛᱮ ᱵᱟᱨ ᱫᱷᱟᱣᱠᱚ ᱪᱟᱥᱟ ᱢᱮᱱᱠᱷᱟᱱ ᱵᱟᱹᱲᱛᱤ ᱠᱟᱭᱛᱮ ᱡᱷᱟᱲᱜᱨᱟᱢ ᱦᱚᱱᱚᱛ ᱨᱮᱫᱚ ᱵᱟᱹᱲᱛᱤ ᱠᱟᱭᱛᱮ ᱢᱤᱫ ᱫᱷᱟᱣ ᱜᱮ ᱪᱟᱥ ᱢᱟᱱᱮ ᱵᱟᱹᱲᱛᱤ ᱦᱚᱲ ᱢᱤᱫ ᱫᱷᱟᱣ ᱜᱮᱠᱚ ᱪᱟᱥᱟ